ᱫᱟᱜ ᱨᱮ ᱯᱟᱭᱨᱟᱜ ᱚᱠᱛᱮ ᱱᱤᱨᱟᱹᱭ ᱛᱟᱦᱮᱱ ᱫᱚ ᱡᱮᱭᱥᱮ ᱠᱤ ᱡᱮᱢᱚᱱ ᱡᱮᱠᱮᱴ ᱡᱮᱠᱮᱴ ᱠᱚᱵᱚᱱ ᱢᱮᱛᱟᱫ ᱠᱟᱱᱟ ᱥᱮ ᱠᱚᱢᱯᱤᱴᱤᱥᱮᱱ ᱠᱚᱨᱮᱱ ᱯᱟᱭᱨᱟᱜ ᱡᱚᱠᱷᱚᱱ ᱠᱚ ᱦᱚᱨᱚᱜᱟ ᱟᱨ ᱱᱤᱨᱟᱹᱭ ᱛᱟᱦᱮᱱ ᱨᱮᱭᱟᱜ ᱱᱤᱡᱮ ᱛᱮᱦᱚᱸ ᱡᱩᱫᱤ ᱡᱮᱠᱮᱴ ᱵᱟᱱ ᱜᱟᱰᱟ ᱫᱟᱜ ᱥᱮ ᱱᱟᱹᱭ ᱫᱟᱜ ᱠᱚᱨᱮᱢ ᱯᱟᱭᱨᱟᱜᱼᱥᱟ ᱥᱮ ᱵᱟᱸᱫᱽ ᱯᱩᱠᱷᱨᱤ ᱫᱟᱜ ᱠᱚᱨᱮᱜ ᱮᱢ ᱯᱟᱭᱨᱟᱜᱼᱟ ᱚᱱᱟᱫᱚ ᱱᱤᱡᱮ ᱱᱤᱡᱮ ᱛᱮᱜᱮ ᱩᱭᱦᱟᱹᱨ ᱠᱟᱛᱮᱫ ᱯᱟᱭᱨᱟᱜ ᱦᱩᱭᱩᱜᱼᱟ ᱟᱢ ᱛᱤᱱᱟᱹᱜ ᱜᱷᱟᱹᱲᱤᱡ ᱟᱢ ᱱᱤᱨᱟᱹᱭ ᱛᱮᱢ ᱛᱟᱦᱮᱸ ᱫᱟᱲᱮᱭᱟᱜᱼᱟ ᱥᱮ ᱟᱢ ᱥᱟᱦᱮᱸᱫ ᱮᱢ ᱠᱩᱲᱟᱹᱣ ᱫᱟᱲᱮᱭᱟᱜᱼᱟ ᱚᱱᱠᱟ ᱞᱮᱠᱟᱛᱮ ᱩᱱᱟᱹᱜ ᱜᱷᱟᱹᱲᱤᱡ ᱜᱮ ᱟᱢ ᱯᱟᱭᱨᱟ ᱫᱟᱲᱮᱭᱟᱜ ᱟᱢ ᱥᱮ ᱯᱟᱭᱨᱟ ᱢᱮᱭᱟ ᱢᱮᱱᱛᱮ ᱱᱤᱨᱟᱹᱭ ᱛᱟᱦᱮᱱ ᱫᱚ ᱟᱨ ᱡᱟᱦᱟᱸ ᱡᱮ ᱞᱮᱧᱡᱮᱫ ᱫᱷᱤᱨᱤ ᱥᱮᱭᱟ ᱥᱮᱭᱟᱞᱚᱢ ᱟᱹᱛᱩᱜ ᱫᱚ ᱥᱮ ᱚᱱᱟᱫᱚ ᱱᱚᱝᱠᱟᱱ ᱡᱤᱱᱤᱥ ᱡᱟᱸᱜᱟ ᱨᱮᱦᱚᱸ ᱡᱩᱫᱤᱢ ᱦᱚᱨᱚᱜᱟ ᱡᱮ ᱟᱢ ᱟᱢᱛᱮ ᱡᱟᱦᱟᱸ ᱥᱤᱭᱟᱞᱚᱢ ᱥᱮ ᱫᱷᱤᱨᱤ ᱨᱮ ᱞᱮᱧᱡᱮᱫ ᱫᱷᱤᱨᱤ ᱨᱮᱢ ᱞᱮᱵᱮᱫᱚᱜ ᱨᱮᱦᱚᱸ ᱚᱱᱟᱫᱚ ᱞᱟᱴᱷᱟ ᱤᱫᱤᱜᱼᱟ ᱟᱨ ᱵᱟᱝᱠᱷᱟᱱ ᱫᱚ ᱟᱢ ᱟᱢ ᱛᱮ ᱚᱸᱰᱮ ᱫᱚ ᱟᱞᱚᱢ ᱥᱮᱱᱚᱜᱼᱟ ᱚᱸᱰᱮ ᱡᱩᱫᱤ ᱵᱟᱢ ᱥᱮᱱ ᱞᱮᱱᱠᱷᱟᱱ ᱜᱮ ᱟᱢᱟᱜ ᱱᱤᱨᱟᱹᱭ ᱥᱮ ᱡᱟᱸᱜᱮ ᱫᱟᱨᱟᱢ ᱢᱮᱱᱟᱜᱼᱟ ᱟᱨ ᱟᱢ ᱦᱩᱸᱥᱭᱟᱹᱨ ᱥᱮ ᱥᱟᱵᱫᱷᱟᱱ ᱛᱮᱢ ᱛᱟᱲᱟᱢ ᱞᱮᱠᱷᱟᱱ ᱟᱢᱫᱚ ᱡᱟ ᱡᱟᱸᱜᱮ ᱫᱟᱨᱟᱢ ᱦᱩᱭᱩᱜ ᱛᱟᱢᱟ ᱟᱨ ᱞᱮᱧᱡᱮᱫ ᱫᱷᱤᱨᱤ ᱥᱮ ᱥᱮᱭᱟᱞᱚᱢ ᱛᱟᱹᱯᱩᱜ ᱠᱚᱜᱼᱟ ᱡᱟᱦᱟᱸ ᱡᱟᱭᱜᱟ ᱨᱮ ᱥᱮ ᱡᱚᱞᱟ ᱨᱮ ᱚᱸᱰᱮ ᱫᱚ ᱟᱢ ᱟᱢ ᱛᱮᱜᱮ ᱥᱟᱵ ᱫᱷᱟᱱᱚᱜ ᱦᱩᱭᱩᱜ ᱛᱟᱢᱟ ᱟᱨ ᱚᱱᱠᱟᱱᱟᱜ ᱡᱩᱛᱟᱹ ᱥᱮ ᱢᱚᱡᱟ ᱠᱚ ᱦᱚᱨᱚᱜᱽ ᱦᱩᱭᱩᱜ ᱛᱟᱢᱟ ᱠᱤ ᱚᱱᱟᱫᱚ ᱟᱞᱚ ᱞᱮᱧᱡᱮᱫᱚᱜ ᱢᱟ ᱟᱨ ᱥᱮ ᱟᱢ ᱮᱠᱮᱱ ᱡᱟᱭᱜᱟ ᱛᱮᱢ ᱪᱟᱞᱟᱣ ᱞᱮᱱᱠᱷᱟᱱ ᱞᱮᱧᱡᱮᱫ ᱦᱚᱸᱢ ᱫᱟᱲᱮᱭᱟᱜᱼᱟ ᱛᱟᱦᱚᱞᱮ ᱠᱷᱟᱱ ᱚᱱᱟᱛᱮ ᱟᱢ ᱥᱟᱵᱫᱷᱟᱱ ᱛᱟᱦᱮᱱ ᱦᱩᱭᱩᱜ ᱛᱟᱢᱟ